ᱟᱨ ᱴᱟᱢᱟᱠ ᱛᱩᱢᱫᱟᱜ ᱠᱚ ᱥᱟᱰᱮ ᱠᱚ ᱵᱷᱟᱹᱜᱮ ᱴᱷᱤᱠ ᱠᱚ ᱠᱟᱞᱪᱟᱨᱠᱚ ᱧᱮᱞᱜᱮ ᱦᱟᱯᱮᱱᱠᱟᱨ ᱡᱩᱜᱽᱨᱮ ᱦᱤᱡᱩᱜ ᱠᱟᱱ ᱜᱤᱫᱽᱨᱟᱹ ᱠᱚᱠᱚ ᱧᱮᱞ ᱵᱟᱲᱟᱭᱟ ᱟᱨᱠᱚ ᱴᱷᱤᱠᱟᱹᱭᱟ ᱡᱮ ᱵᱟᱝᱟ ᱯᱟᱹᱦᱤᱞᱫᱚ ᱵᱟᱵᱟ ᱛᱟᱠᱚ ᱥᱮ ᱠᱟᱠᱟ ᱛᱟᱠᱚ ᱥᱮ ᱡᱟᱦᱟᱸᱭ ᱜᱮ ᱱᱟᱦᱟᱜ ᱢᱟᱱᱢᱤ ᱦᱚᱯᱚᱱ ᱱᱚᱜᱼᱚ ᱱᱚᱝᱠᱟ ᱠᱚ ᱵᱟᱯᱞᱟᱜ ᱛᱟᱦᱮᱸᱫᱼᱟ ᱟᱨ

ᱟᱹᱰᱤᱜᱮ ᱱᱟᱯᱟᱭᱟ ᱟᱨ ᱟᱹᱞᱤᱧ ᱞᱤᱧ ᱞᱟᱹᱭᱟ ᱱᱚᱣᱟ ᱠᱚᱫᱚ ᱥᱟᱡᱟᱣ ᱫᱚᱦᱚ ᱫᱚᱨᱠᱟᱜᱚ ᱠᱟᱱ ᱜᱮᱭᱟ ᱟᱨ ᱵᱷᱚᱵᱤᱥᱥᱚᱛ ᱵᱟᱠᱷᱨᱟ ᱥᱟᱡᱟᱣ ᱠᱟᱜ ᱫᱚᱨᱠᱟᱨᱚᱜ ᱜᱮᱭᱟ ᱟᱨᱞᱤᱧ ᱢᱮᱱᱮᱫᱼᱟ